ᱵᱟᱵᱟ ᱛᱤᱞᱠᱟᱹ ᱢᱟᱹᱡᱷᱤ ᱵᱟᱵᱟ ᱛᱤᱞᱠᱟᱹ ᱢᱟᱹᱡᱷᱤ ᱵᱟᱵᱟ ᱛᱤᱞᱠᱟᱹ ᱢᱩᱨᱢᱩ ᱫᱚ ᱟᱹᱞᱤᱧ ᱱᱟᱜᱟᱢ ᱯᱩᱛᱷᱤ ᱨᱮ ᱯᱟᱲᱦᱟᱣ ᱠᱟᱛᱮᱫ ᱞᱤᱧ ᱵᱟᱲᱟᱭ ᱠᱟᱫᱮᱭᱟ ᱩᱱᱤ ᱫᱚ ᱢᱤᱫᱴᱟᱱ ᱟᱵᱚ ᱟᱹᱫᱤᱵᱟᱹᱥᱤ ᱠᱚᱭᱤᱡ ᱮᱛᱚᱦᱚᱵ ᱧᱮᱯᱮᱫᱤᱭᱟᱹ ᱠᱟᱱᱟᱭ ᱩᱱᱠᱤᱱ ᱫᱚ ᱡᱚᱠᱷᱚᱱ ᱟᱵᱚ ᱤᱝᱨᱮᱹᱡᱽ ᱥᱚᱨᱠᱟᱨ ᱠᱚ ᱥᱟᱥᱚᱱ ᱠᱮᱜ ᱵᱚᱱᱟ ᱚᱱᱟ ᱢᱚᱱᱟ ᱠᱚ ᱩᱱᱠᱤᱱ ᱫᱚ ᱱᱚᱣᱟ ᱠᱚ ᱧᱮᱞ ᱠᱟᱛᱮᱫ ᱩᱱᱠᱤᱱᱟᱜ ᱢᱟᱭᱟᱢ ᱛᱟᱹᱠᱤᱱ ᱦᱮᱰᱮᱡ ᱮᱱᱟ ᱵᱟᱵᱟ ᱛᱤᱞᱠᱟᱹ ᱢᱟᱹᱡᱷᱤ ᱛᱟᱹᱠᱤᱱ ᱫᱚ ᱵᱤᱦᱟᱨ ᱯᱚᱱᱚᱛ ᱵᱷᱟᱜᱚᱞᱯᱩᱨ ᱟᱹᱛᱩ ᱨᱮ ᱡᱟᱱᱟᱢ ᱞᱮᱱ ᱛᱟᱦᱮᱱᱟ ᱩᱱᱤᱥᱥᱚ ᱯᱚᱸᱪᱟᱥᱤ ᱥᱟᱞᱨᱮ ᱩᱱᱠᱤᱱ ᱫᱚ ᱡᱚᱠᱷᱚᱱ ᱟᱵᱚ ᱤᱝᱨᱮᱹᱡᱽ ᱥᱚᱨᱠᱟᱨ ᱠᱚ ᱱᱚᱣᱟ ᱵᱷᱟᱨᱚᱛ ᱫᱤᱥᱚᱢ ᱛᱮᱠᱚ ᱦᱮᱡ ᱮᱱᱟ ᱱᱚᱣᱟ ᱵᱷᱟᱨᱚᱛ ᱫᱤᱥᱚᱢ ᱨᱮ ᱦᱮᱡ ᱠᱟᱛᱮᱫ ᱟᱹᱰᱤ ᱛᱮᱫ ᱠᱚ ᱥᱟᱥᱚᱱ ᱠᱮᱜ ᱵᱚᱱᱟ ᱱᱚᱣᱟ ᱠᱚ ᱧᱮᱞ ᱠᱟᱛᱮᱫ ᱵᱟᱵᱟ ᱛᱤᱞᱠᱟᱹ ᱢᱟᱹᱡᱷᱤ ᱫᱚ ᱵᱟᱝ ᱠᱤᱱ ᱛᱟᱦᱮᱸ ᱛᱷᱤᱨ ᱫᱟᱲᱮᱭᱟᱫᱟ ᱚᱱᱟᱛᱮ ᱩᱱᱠᱩ ᱤᱝᱨᱮᱹᱡᱽ ᱥᱚᱨᱠᱟᱨ ᱠᱚ ᱥᱟᱞᱟᱜ ᱛᱩᱯᱩᱜ ᱞᱟᱹᱜᱤᱫ ᱠᱤᱱ ᱨᱤᱠᱟᱹ ᱠᱮᱜᱼᱟ ᱩᱱᱠᱤᱱ ᱫᱚ ᱟᱹᱰᱤ ᱜᱩᱞᱮᱴ ᱜᱩᱞᱴᱷᱩ ᱦᱚᱲ ᱠᱤᱱ ᱛᱟᱦᱮᱸ ᱠᱟᱱᱟ ᱵᱚᱸᱜᱟ ᱞᱮᱠᱟᱱ ᱦᱚᱲᱠᱤᱱ ᱛᱟᱦᱮᱸ ᱠᱟᱱᱟ ᱪᱤᱠᱟᱛᱮ ᱵᱚᱸᱜᱟ ᱪᱮᱛᱟᱱ ᱨᱮ ᱛᱟᱹᱠᱤᱱ ᱯᱟᱹᱛᱭᱟᱹᱣ ᱛᱟᱦᱮᱸ ᱠᱟᱱᱟ ᱡᱚᱠᱷᱚᱱ ᱩᱱᱠᱩ ᱥᱟᱞᱟᱜ ᱞᱟᱹᱲᱦᱟᱹᱭ ᱛᱮ ᱦᱩᱭᱱᱟ ᱢᱮᱱᱠᱷᱟᱱ ᱩᱱᱠᱩ ᱥᱟᱦᱮᱵᱽ ᱠᱚ ᱪᱮᱫ ᱠᱚ ᱵᱚᱛᱚᱨᱮᱱᱟ ᱩᱱ ᱡᱚᱠᱷᱚᱡ ᱥᱟᱦᱮᱵᱽ ᱫᱚ ᱡᱚᱠᱷᱚᱱ ᱠᱚ ᱞᱟᱹᱲᱦᱟᱹᱭ ᱪᱟᱹᱞᱩ ᱠᱟᱱᱟ ᱵᱤᱨᱼᱵᱩᱨᱩ ᱨᱮ ᱟᱹᱠᱷᱤᱨ ᱰᱟᱦᱟᱨ ᱪᱮᱛᱟᱱ ᱞᱟᱹᱲᱦᱟᱹᱭ ᱪᱮᱛᱟᱱ ᱥᱮᱱ ᱠᱟᱛᱮᱫ ᱠᱞᱤᱵᱽᱞᱤᱰ ᱥᱟᱦᱮᱵᱽ ᱫᱚᱠᱤᱱ ᱛᱩᱧ ᱦᱟᱨᱟᱲ ᱟᱹᱜᱩ ᱞᱮᱫᱮᱭᱟ ᱜᱚᱡ ᱞᱮᱫᱮ ᱛᱟᱦᱮᱱ ᱡᱚᱠᱷᱚᱱ ᱜᱚᱡ ᱠᱮᱫᱮ ᱠᱷᱟᱱ ᱢᱮᱱᱠᱷᱟᱱ ᱵᱟᱵᱟ ᱛᱤᱞᱠᱟᱹ ᱥᱟᱵ ᱞᱟᱹᱜᱤᱫ ᱛᱮ ᱩᱱᱠᱩ ᱤᱝᱨᱮᱹᱡᱽ ᱥᱚᱨᱠᱟᱨ ᱠᱚ ᱟᱹᱰᱤ ᱠᱚ ᱠᱩᱨᱩᱢᱩᱴᱩ ᱠᱮᱜᱼᱟ ᱢᱮᱱᱠᱷᱟᱱ ᱢᱟᱭᱥᱟ ᱢᱩᱱᱰᱟᱹ ᱢᱮᱱᱛᱮ ᱢᱤᱫᱴᱮᱡ ᱦᱚᱲ ᱠᱚ ᱜᱟᱹᱦᱤ ᱠᱚ ᱥᱟᱵ ᱠᱮᱫᱮᱛᱮ ᱵᱟᱵᱟ ᱛᱤᱞᱠᱟᱹ ᱢᱟᱹᱡᱷᱤ ᱫᱚᱠᱚ ᱥᱟᱵ ᱦᱚᱪᱚ ᱠᱮᱫᱮᱭᱟ ᱟᱨ ᱡᱤᱦᱚᱞ ᱠᱷᱟᱱᱟ ᱛᱮᱠᱚ ᱤᱫᱤ ᱠᱮᱫᱮᱭᱟ ᱢᱮᱱᱠᱷᱟᱱ ᱡᱤᱦᱚᱞ ᱠᱷᱟᱱᱟᱨᱮ ᱩᱱᱤ ᱫᱚ ᱥᱟᱫᱚᱢ ᱪᱟᱭᱞᱚᱢ ᱨᱮᱠᱚ ᱛᱚᱞ ᱠᱮᱫᱮᱛᱮ ᱜᱚᱴᱟ ᱦᱚᱨ ᱦᱚᱨ ᱛᱮᱠᱚ ᱚᱨ ᱠᱮᱫᱮᱭᱟ ᱢᱮᱱᱠᱷᱟᱱ ᱵᱟᱵᱟ ᱛᱤᱞᱠᱟᱹ ᱢᱟᱹᱡᱷᱤ ᱫᱚ ᱵᱟᱭ ᱜᱚᱡ ᱞᱮᱱᱟᱭ ᱵᱟᱝᱜᱮ ᱜᱚᱡ ᱞᱮᱱᱠᱷᱟᱱ ᱟᱹᱰᱤ ᱦᱟᱨᱠᱚ ᱵᱩᱡᱷᱟᱹᱣ ᱠᱮᱜᱼᱟ ᱩᱱᱠᱩ ᱥᱟᱦᱮᱵᱽ ᱠᱚ ᱩᱱᱠᱩ ᱥᱟᱦᱮᱵᱽ ᱠᱚ ᱢᱮᱱ ᱠᱮᱜᱼᱟ ᱱᱤᱛᱚᱜ ᱫᱚ ᱪᱮᱫ ᱫᱟᱲᱮ ᱢᱮᱱᱟᱜ ᱛᱟᱢᱟ ᱟᱢᱫᱚ ᱛᱤᱦᱤᱧ ᱩᱱᱟᱹᱜ ᱞᱚᱜᱚᱱ ᱫᱚ ᱵᱟᱢ ᱜᱚᱡ ᱞᱮᱱᱟ ᱵᱟᱵᱟ ᱛᱤᱞᱠᱟᱹ ᱢᱟᱹᱡᱷᱤ ᱠᱤᱱ ᱢᱮᱱ ᱠᱮᱜᱼᱟ ᱵᱚᱸᱜᱟ ᱫᱟᱲᱮ ᱛᱤᱧ ᱢᱮᱱᱟᱜᱼᱟ ᱵᱚᱸᱜᱟᱼᱵᱩᱨᱩ ᱠᱚᱴᱷᱮᱱ ᱤᱧᱟᱹᱜ ᱯᱟᱹᱛᱭᱟᱹᱣ ᱢᱮᱱᱟᱜᱼᱟ ᱛᱚ ᱤᱧᱫᱚ ᱥᱟᱦᱮᱵᱽ ᱵᱚᱸᱜᱟᱼᱵᱩᱨᱩ ᱪᱮᱛᱟᱱ ᱟᱹᱰᱤ ᱯᱟᱹᱛᱭᱟᱹᱣ ᱢᱮᱱᱟᱜᱼᱟ ᱵᱚᱸᱜᱟᱼᱵᱩᱨᱩ ᱪᱮᱛᱟᱱ ᱡᱩᱫᱤ ᱩᱱᱟᱹᱜ ᱛᱟᱢ ᱯᱟᱹᱛᱭᱟᱹᱣ ᱢᱮᱱᱟᱜ ᱛᱟᱢ ᱢᱮᱛᱟᱭ ᱠᱟᱱᱟ ᱠᱚ ᱢᱤᱫᱴᱤᱡ ᱢᱮᱲᱦᱮᱫ ᱡᱩᱫᱤ ᱢᱮᱨᱚᱢ ᱞᱮ ᱵᱮᱱᱟᱣᱟᱢ ᱠᱟᱱᱟ ᱟᱨ ᱟᱢᱟᱜ ᱚᱱᱟ ᱛᱤᱨᱭᱳ ᱛᱮ ᱢᱮᱛᱟᱭ ᱠᱟᱱᱟ ᱠᱚ ᱢᱟᱜ ᱛᱮ ᱡᱩᱫᱤᱢ ᱛᱚᱯᱟᱜ ᱫᱟᱲᱮᱭᱟᱭᱟ ᱮᱱᱠᱷᱟᱱ ᱞᱮ ᱵᱟᱲᱟᱭᱟ ᱟᱢᱟᱜ ᱵᱚᱸᱜᱟᱼᱵᱩᱨᱩ ᱫᱟᱲᱮ ᱢᱮᱱᱟᱜᱼᱟ ᱢᱮᱱᱠᱷᱟᱱ ᱜᱚᱸᱥᱟᱭ ᱛᱟᱠᱚ ᱤᱫᱤ ᱠᱮᱫᱮᱭᱟ ᱢᱤᱫᱴᱟᱝ ᱢᱮᱲᱦᱮᱫ ᱨᱤᱱᱤᱡ ᱢᱮᱨᱚᱢ ᱤᱱᱟᱹ ᱛᱟᱠ ᱨᱮ ᱵᱟᱵᱟ ᱛᱤᱞᱠᱟᱹ ᱢᱟᱹᱡᱷᱤ ᱫᱚ ᱟᱡ ᱚᱱᱟ ᱵᱚᱸᱜᱟᱼᱵᱩᱨᱩ ᱠᱚ ᱵᱟᱸᱠᱷᱮᱲ ᱠᱮᱫ ᱠᱚᱛᱮ ᱢᱤᱫ ᱫᱷᱮᱭᱟᱱ ᱛᱮ ᱛᱤᱨᱭᱳ ᱚᱨᱚᱝ ᱠᱮᱜᱼᱟ ᱟᱨ ᱴᱟᱴᱠᱟ ᱜᱮ ᱡᱚᱠᱷᱚᱱ ᱦᱚᱴᱚᱜ ᱨᱮ ᱢᱟᱜ ᱞᱮᱫᱮᱭᱟᱭ ᱢᱮᱲᱦᱮᱫ ᱨᱤᱱᱤᱡ ᱢᱮᱨᱚᱢ ᱫᱚ ᱢᱟᱜ ᱛᱚᱯᱟᱜ ᱠᱮᱫᱮᱭᱟ ᱢᱟᱭᱟᱝ ᱰᱤᱝ ᱰᱟᱹᱵᱩᱨᱮᱱᱟ ᱱᱚᱝᱠᱟᱜᱮ ᱱᱩᱱᱟᱹᱜ ᱛᱟᱭ ᱫᱟᱲᱮ ᱛᱟᱦᱮᱸ ᱠᱟᱱᱟ ᱵᱟᱵᱟ ᱛᱤᱞᱠᱟᱹ ᱢᱟᱹᱡᱷᱤ ᱛᱟᱹᱠᱤᱱᱟᱜ ᱫᱚ ᱟᱹᱰᱤ ᱦᱟᱦᱟᱲᱟᱜ ᱜᱮᱭᱟ ᱩᱱᱠᱤᱱ ᱫᱚ ᱛᱟᱭᱚᱢ ᱟᱹᱠᱤᱱ ᱫᱚᱠᱚ ᱤᱫᱤ ᱠᱮᱜ ᱠᱤᱱᱟ ᱵᱟᱲᱮ ᱵᱩᱴᱟᱹ ᱛᱮ ᱢᱤᱫᱴᱟᱱ ᱵᱟᱲᱮ ᱵᱩᱴᱟᱹ ᱤᱫᱤ ᱠᱟᱛᱮᱫ ᱟᱹᱠᱤᱱ ᱫᱚᱠᱚ ᱯᱟᱹᱥᱤ ᱜᱚᱡ ᱠᱮᱜ ᱠᱤᱱᱟ ᱢᱟᱱᱮ ᱛᱟᱹᱠᱤᱱ ᱡᱤᱣᱤ ᱵᱟᱹᱛᱤ ᱫᱚ ᱦᱮᱡ ᱮᱱᱟ ᱱᱚᱣᱟᱜᱮ ᱦᱩᱭᱩᱜ ᱠᱟᱱᱟ ᱵᱟᱵᱟ ᱛᱤᱞᱠᱟᱹ ᱢᱟᱹᱡᱷᱤ ᱛᱟᱹᱠᱤᱱᱟᱜ ᱫᱚ ᱱᱟᱜᱟᱢ ᱠᱟᱹᱦᱱᱤ